ᱛᱟᱹᱞᱤᱢ ᱫᱚ ᱢᱤᱫᱴᱟᱱ ᱥᱤᱠᱷᱱᱟᱹᱛ ᱠᱟᱱᱟ ᱟᱨ ᱛᱟᱹᱞᱤᱢ ᱫᱚ ᱥᱤᱠᱷᱱᱟᱹᱛ ᱥᱮ ᱛᱟᱹᱞᱤᱢ ᱫᱚ ᱥᱤᱠᱷᱱᱟᱹᱛ ᱛᱟᱞᱢᱟ ᱠᱷᱚᱱᱜᱮ ᱦᱟᱛᱟᱣ ᱦᱩᱭᱩᱜᱼᱟ ᱚᱸᱰᱮ ᱦᱟᱛᱟᱣ ᱠᱟᱛᱮᱫ ᱟᱢ ᱡᱟᱦᱟᱱᱟᱜ ᱠᱚᱢᱯᱤᱴᱤᱥᱚᱱ ᱨᱮ ᱟᱬᱜᱚᱱ ᱞᱟᱹᱜᱤᱫ ᱠᱷᱟᱱ ᱫᱚ ᱚᱱᱟ ᱞᱮᱠᱟᱛᱮ ᱱᱤᱡᱮ ᱠᱮᱴᱮᱡᱚᱜ ᱦᱩᱭᱩᱜᱼᱟ ᱥᱟᱯᱲᱟᱜ ᱦᱩᱭᱩᱜᱼᱟ ᱛᱚᱵᱮ ᱟᱱᱟᱜ ᱜᱮ ᱟᱢ ᱚᱱᱟ ᱠᱚᱢᱯᱤᱴᱤᱥᱚᱱ ᱥᱮ ᱨᱮᱥ ᱨᱮᱫᱚᱢ ᱟᱬᱜᱚ ᱫᱟᱲᱮᱭᱟᱜᱼᱟ ᱟᱨ ᱵᱮᱥ ᱴᱷᱤᱠ ᱵᱤᱱᱟᱹ ᱥᱟᱯᱲᱟᱣ ᱛᱮ ᱵᱤᱱᱟᱹ ᱥᱟᱯᱲᱟᱣ ᱛᱮᱫᱚ ᱵᱮᱥ ᱴᱷᱤᱠ ᱵᱟᱝ ᱯᱨᱮᱠᱴᱤᱥ ᱛᱮᱫᱚ ᱡᱟᱦᱟᱱ ᱨᱮᱥ ᱨᱮᱫᱚᱢ ᱟᱬᱜᱚ ᱞᱮᱱᱠᱷᱟᱱ ᱜᱮᱢ ᱯᱷᱮᱞᱚᱜᱼᱟ ᱚᱱᱟᱛᱮᱢᱮᱱᱫᱚ ᱡᱟᱦᱟᱱᱟᱜ ᱨᱮᱥ ᱨᱮ ᱡᱩᱫᱤᱢ ᱟᱬᱜᱚᱱ ᱠᱟᱱᱟ ᱡᱟᱦᱟᱱᱟᱜ ᱦᱮᱯᱨᱟᱣ ᱨᱮᱜᱮ ᱡᱩᱫᱤᱢ ᱟᱬᱜᱚᱱ ᱠᱟᱱᱟ ᱮᱱᱠᱷᱟᱱ ᱛᱟᱹᱞᱤᱢ ᱫᱚ ᱥᱮ ᱥᱤᱠᱠᱷᱟ ᱫᱚ ᱵᱮᱥᱴᱷᱤᱠ ᱦᱟᱛᱟᱣ ᱢᱮ ᱦᱟᱛᱟᱣ ᱠᱟᱛᱮᱫ ᱮᱱᱟᱜᱮ ᱟᱢᱫᱚ ᱨᱮᱥ ᱥᱮ ᱠᱚᱢᱯᱤᱴᱤᱥᱚᱱ ᱨᱮᱫᱚᱢ ᱟᱬᱜᱚᱱᱟ ᱚᱱᱟ ᱵᱮᱜᱚᱨ ᱫᱚ ᱟᱬᱜᱚ ᱟᱠᱟᱱ ᱠᱷᱟᱱ ᱵᱤᱱᱟᱹ ᱛᱟᱹᱞᱤᱢ ᱦᱟᱛᱟᱣ ᱠᱟᱛᱮᱫ ᱮᱠᱫᱚᱢᱮᱢ ᱯᱷᱮᱞᱚᱜ ᱠᱟᱱ ᱜᱮᱭᱟ ᱚᱱᱟᱛᱮ ᱢᱮᱱᱫᱚ ᱛᱟᱹᱞᱤᱢ ᱫᱚ ᱦᱟᱛᱟᱣ ᱫᱚᱨᱠᱟᱨ ᱛᱟᱹᱞᱤᱢ ᱦᱟᱛᱟᱣ ᱠᱟᱛᱮᱫ ᱮᱱᱟᱜᱮ ᱟᱢ ᱛᱟᱹᱞᱤᱢ ᱦᱟᱛᱟᱣ ᱠᱟᱛᱮᱫ ᱮᱱᱟᱜᱮ ᱡᱟᱦᱟᱱᱟᱜ ᱨᱮᱥ ᱨᱮᱫᱚᱢ ᱟᱬᱜᱚᱱᱟ ᱦᱳᱭ